ᱟᱹᱰᱤ ᱟᱹᱰᱤ ᱮᱱᱮᱡ ᱥᱮᱨᱮᱧ ᱠᱚ ᱫᱚᱦᱚ ᱟᱠᱟᱫ ᱜᱮᱭᱟ ᱮᱱᱮᱡ ᱥᱮᱨᱮᱧ ᱠᱚ ᱟᱬᱜᱚ ᱵᱟᱲᱟ ᱟᱠᱟᱱ ᱜᱮᱭᱟ ᱤᱧ ᱦᱚᱸ ᱚᱱᱠᱟ ᱫᱚ ᱮᱱᱟᱡ ᱥᱮᱨᱮᱧ ᱠᱚᱧ ᱟᱬᱜᱚ ᱵᱟᱲᱟ ᱟᱠᱟᱱ ᱜᱮᱭᱟ ᱮᱱᱮᱡ ᱦᱩᱧ ᱪᱮᱫ ᱟᱠᱟᱱ ᱜᱮᱭᱟ ᱥᱮᱨᱮᱧ ᱦᱩᱧ ᱪᱮᱫ ᱟᱠᱟᱱ ᱜᱮᱭᱟ ᱡᱮᱛᱮᱭᱟᱜ ᱠᱚᱜᱮᱧ ᱪᱮᱫ ᱟᱠᱟᱱ ᱜᱮᱭᱟ ᱤᱧ ᱦᱚᱸ ᱠᱚᱠᱨᱚ ᱟᱛᱳ ᱨᱮᱜᱮᱧ ᱟᱬᱜᱚ ᱢᱤᱫ ᱞᱮᱱ ᱜᱮᱭᱟ ᱥᱮᱨᱮᱧ ᱦᱮᱯᱨᱟᱣ ᱨᱮ ᱠᱚᱠᱨᱚ ᱟᱛᱳ ᱨᱮ ᱢᱤᱫ ᱵᱟᱨᱭᱟ ᱥᱟᱹᱲᱤᱧ ᱧᱟᱢ ᱞᱮᱫᱟ ᱥᱟᱹᱲᱤ ᱟᱨᱦᱚᱸ ᱚᱱᱠᱟᱜᱮ ᱡᱟᱦᱟᱸ ᱟᱛᱳ ᱠᱚᱨᱮᱦᱩᱧ ᱟᱬᱜᱚ ᱞᱮᱱ ᱜᱮᱭᱟ ᱚᱱᱟ ᱠᱚᱨᱮ ᱦᱩᱧ ᱧᱟᱢ ᱟᱠᱟᱫ ᱜᱮᱭᱟ ᱤᱭᱟᱹ ᱠᱚ ᱯᱮᱬᱮ ᱥᱟᱹᱲᱤ ᱠᱚ ᱯᱷᱩᱞᱤ ᱠᱚ ᱟᱹᱰᱤ ᱟᱹᱰᱤᱧ ᱟᱬᱜᱚ ᱟᱠᱟᱱ ᱜᱮᱭᱟ ᱥᱮᱨᱮᱧ ᱦᱮᱯᱨᱟᱣ ᱠᱚᱨᱮ ᱮᱱᱮᱡ ᱠᱚᱨᱮ ᱡᱮᱛᱮᱭᱟᱜ ᱨᱮᱜᱮᱧ ᱟᱬᱜᱚ ᱟᱠᱟᱱ ᱜᱮᱭᱟ